ᱦᱮᱸ ᱜᱚᱝᱠᱮ ᱡᱚᱦᱟᱨ ᱜᱮ ᱢᱮᱱ ᱮᱫᱟ ᱞᱤᱧ ᱟᱹᱞᱤᱧ ᱫᱚ ᱫᱩᱵᱩᱨᱟᱡᱽ ᱢᱟᱱᱰᱤ ᱨᱮᱱ ᱟᱡ ᱵᱟᱵᱟ ᱞᱤᱧ ᱞᱟᱹᱭᱮ ᱮᱫᱟ ᱢᱮᱱ ᱮᱫᱟ ᱞᱤᱧ ᱫᱩᱵᱩᱨᱟᱡ ᱢᱟᱱᱰᱤ ᱱᱚᱜ ᱚᱭ ᱵᱤᱱᱤᱰ ᱯᱟᱨᱚᱢᱮᱱ ᱫᱚ ᱚᱠᱟ ᱞᱮᱠᱟ ᱚᱨᱡᱚ ᱟᱠᱟᱜᱼᱟ

ᱚᱱᱟ ᱜᱮ ᱚᱲᱟᱜ ᱨᱮ ᱵᱟᱨᱭᱟ ᱴᱤᱭᱩᱥᱚᱱ ᱮᱢ ᱦᱩᱭ ᱟᱠᱟᱱᱟ ᱛᱚ ᱛᱳ ᱪᱮᱫ ᱞᱮᱠᱟᱭ ᱨᱮᱡᱟᱞᱴ ᱟᱠᱟᱫᱼᱟ ᱚᱱᱟ ᱜᱮ ᱵᱤᱱᱤᱰ ᱨᱮᱭᱟᱜ ᱚᱨᱡᱚᱢᱟ

ᱚᱱᱟ ᱜᱮ ᱜᱚᱢᱠᱮ ᱱᱮᱛᱟᱨ ᱫᱚ ᱟᱨᱚ ᱥᱟᱱᱛᱟᱲᱤ ᱛᱮ ᱯᱟᱲᱦᱟᱜ ᱠᱚ ᱮᱛᱚᱦᱚᱵ ᱟᱠᱟᱫ ᱫᱚ ᱥᱟᱱᱛᱟᱲᱤᱛᱮ ᱛᱤᱱᱟᱹᱜᱟᱱ ᱯᱮ ᱚᱞᱚᱜ ᱯᱟᱲᱦᱟᱣ ᱮᱫ ᱠᱚᱣᱟ ᱪᱮᱫ ᱞᱮᱠᱟ ᱥᱮᱪᱮᱫ ᱠᱚ ᱪᱟᱞᱟᱜ ᱠᱟᱱᱟ

ᱦᱮᱸ ᱜᱚᱢᱠᱮ ᱚᱱᱟ ᱜᱮ ᱟᱹᱰᱤ ᱦᱚᱲ ᱜᱮᱠᱚ ᱞᱟᱹᱭ ᱮᱫᱟ ᱥᱟᱱᱛᱟᱲᱤ ᱛᱮ ᱯᱟᱲᱦᱟᱣ ᱞᱮᱠᱷᱟᱱ ᱫᱚ ᱰᱟᱠᱛᱟᱨ ᱤᱱᱡᱤᱱᱤᱭᱟᱨ ᱵᱟᱝ ᱛᱚ ᱜᱟᱱᱚᱜᱼᱟ ᱚᱱᱠᱟᱜᱮ ᱛᱳ ᱚᱱᱟ ᱜᱮ ᱪᱮᱥᱴᱟ ᱦᱩᱭ ᱟᱠᱟᱱᱟ ᱡᱟᱛᱮ ᱱᱟᱯᱟᱭ ᱚᱠᱚᱡ ᱟᱯᱮ ᱦᱚᱸ ᱯᱟᱲᱦᱟᱣ ᱠᱚᱛᱟ ᱥᱟᱱᱛᱟᱲᱤ ᱯᱟᱹᱨᱥᱤ ᱛᱮ ᱡᱟᱛᱮ ᱟᱜᱟᱢ ᱫᱤᱱ ᱨᱮ ᱜᱤᱫᱽᱨᱟᱹ ᱠᱚ ᱤᱱᱡᱤᱱᱤᱭᱟᱨ ᱰᱟᱠᱛᱟᱨ ᱠᱚ ᱢᱟᱨᱟᱝ ᱢᱟᱨᱟᱝ ᱢᱟᱪᱮᱫ ᱠᱚ ᱵᱮᱱᱟᱜ ᱢᱟ ᱚᱱᱟ ᱠᱚᱜᱮ ᱠᱟᱹᱴᱤᱡ ᱠᱩᱨᱩᱢᱩᱴᱩᱭ ᱛᱟᱵᱚᱱ ᱯᱮ ᱱᱟᱯᱟᱭ ᱧᱚᱜ

ᱦᱮᱸ ᱜᱚᱝᱠᱮ ᱛᱟᱦᱚᱞᱮ ᱠᱷᱚᱱ ᱫᱚ ᱠᱟᱹᱴᱤᱡ ᱫᱩᱵᱩᱨᱟᱡ ᱢᱟᱱᱰᱤ ᱫᱚ ᱟᱨᱚ ᱠᱟᱹᱴᱤᱡ ᱵᱷᱟᱹᱜᱤ ᱧᱚᱜ ᱯᱟᱲᱦᱟᱣ ᱮ ᱛᱟᱵᱚᱱ ᱯᱮ ᱠᱟᱹᱴᱤᱡ ᱟᱹᱛᱩ ᱨᱮ ᱧᱩᱛᱩᱢ ᱡᱮᱢᱚᱱ ᱦᱟᱢᱮᱴ ᱫᱟᱲᱮᱭᱟᱜ ᱢᱟᱭ ᱚᱱᱠᱟ ᱤᱱᱟᱹᱜᱮ

ᱴᱷᱤᱠ ᱜᱮᱭᱟ ᱛᱟᱦᱚᱞᱮ ᱜᱚᱝᱠᱮ ᱢᱟ ᱤᱱᱠᱟᱹᱜᱮ ᱟᱫᱚ